ᱤᱧᱟᱹᱜ ᱢᱟᱱᱟᱣᱟᱱ ᱞᱟᱠᱪᱟᱨ ᱫᱚ ᱦᱩᱭᱩᱜ ᱠᱟᱱᱟ ᱵᱟᱦᱟ ᱥᱚᱦᱨᱟᱭ ᱢᱟᱜ ᱢᱚᱬᱮ ᱥᱟᱠᱨᱟᱛ ᱢᱟᱜᱷ ᱵᱚᱸᱜᱟ ᱮᱢᱟᱱ ᱮᱢᱟᱱ ᱠᱚ ᱤᱧᱫᱚ ᱵᱟᱦᱟ ᱯᱚᱨᱚᱵᱽ ᱨᱮ ᱥᱮᱛᱟᱜ ᱨᱮ ᱩᱢ ᱦᱮᱡ ᱠᱟᱛᱮᱫ ᱱᱤᱭᱚᱢ ᱫᱷᱚᱨᱚᱢ ᱛᱮ ᱫᱚᱦᱚ ᱦᱩᱭᱩᱜᱼᱟ ᱦᱟᱺᱰᱤ ᱠᱚ ᱠᱟᱛᱮᱫ ᱱᱚᱰᱮ ᱞᱟᱛᱟᱨ ᱨᱮ ᱦᱟᱯᱲᱟᱢ ᱠᱚ ᱮᱢᱟ ᱠᱚᱣᱟ ᱦᱟᱺᱰᱤ ᱪᱚᱰᱚᱨ ᱟᱠᱚᱣᱟ ᱟᱨ ᱚᱱᱟ ᱥᱟᱶᱛᱮ ᱚᱲᱟᱜ ᱨᱮ ᱡᱟᱦᱟᱸ ᱛᱤᱱᱟᱹᱜ ᱜᱮ ᱵᱚᱸᱜᱟᱼᱵᱩᱨᱩ ᱠᱚ ᱢᱮᱱᱟᱜ ᱠᱚᱣᱟ ᱩᱱᱠᱩ ᱫᱚ ᱯᱚᱨᱚᱵᱽ ᱦᱤᱞᱳᱜ ᱫᱚ ᱜᱟᱛᱮ ᱠᱟᱛᱮᱫ ᱩᱱᱠᱩ ᱥᱟᱞᱟᱜ ᱡᱚᱢ ᱢᱤᱫ ᱦᱩᱭᱩᱜᱼᱟ ᱟᱨ ᱵᱚᱸᱜᱟ ᱠᱚ ᱟᱛᱟᱝ ᱫᱟᱨᱟᱢ ᱠᱚ ᱦᱩᱭᱩᱜᱼᱟ ᱚᱱᱟ ᱞᱮᱠᱟᱛᱮ ᱤᱧᱫᱚ ᱱᱚᱣᱟ ᱫᱷᱟᱹᱨᱛᱤ ᱨᱮ ᱛᱟᱦᱮᱸ ᱠᱟᱛᱮᱫ ᱢᱤᱱᱟᱹᱧᱟ ᱟᱨ ᱩᱱᱠᱩᱣᱟᱜ ᱞᱮᱠᱟᱛᱮ ᱞᱟᱠᱪᱟᱨᱟᱱ ᱯᱚᱨᱚᱵᱽ ᱠᱚᱫᱚ ᱟᱹᱰᱤ ᱢᱚᱡᱽ ᱨᱟᱹᱥᱠᱟᱹ ᱛᱤᱧ ᱢᱟᱱᱟᱣ ᱵᱟᱛᱟᱣᱟ ᱟᱨ ᱢᱟᱱᱟᱣ ᱵᱟᱛᱟᱣ ᱠᱟᱛᱮᱫ ᱨᱟᱹᱥᱠᱟᱹ ᱨᱟᱹᱥᱠᱤ ᱛᱮ ᱱᱚᱣᱟ ᱫᱷᱟᱹᱨᱛᱤ ᱨᱮᱞᱮ ᱛᱟᱦᱮᱱᱟ ᱟᱨ ᱤᱱᱟᱹ ᱦᱤᱞᱳᱜ ᱫᱚ ᱫᱟᱹᱭ ᱛᱮᱧᱟᱝ ᱦᱟᱛᱚᱢ ᱠᱩᱢᱟᱹᱝ ᱵᱷᱟᱹᱜᱽᱱᱟᱹ ᱵᱷᱟᱹᱜᱽᱱᱤ ᱠᱚ ᱱᱮᱶᱛᱟ ᱵᱟᱨᱛᱮ ᱠᱚᱣᱟᱞᱮ ᱟᱨ ᱞᱮ ᱡᱚᱢ ᱢᱤᱫᱟ ᱠᱟᱹᱢᱤ ᱯᱚᱨᱮ ᱥᱚᱦᱨᱟᱭ ᱮᱱᱮᱡ ᱥᱮᱨᱮᱧ ᱠᱟᱹᱢᱤ ᱠᱚ ᱦᱩᱭ ᱥᱟᱹᱛᱚᱜᱼᱟ ᱟᱫᱚ ᱟᱹᱰᱤ ᱱᱟᱯᱟᱭ ᱛᱮ ᱯᱟᱨᱚᱢᱚᱜᱼᱟ